ᱦᱮᱞᱳ ᱚᱠᱚᱭᱮᱢ ᱞᱟᱹᱭᱮᱫᱟ ᱦᱮᱞᱳ ᱤᱧᱫᱚ ᱦᱳᱴᱮᱹᱞ ᱢᱟᱹᱞᱤᱠᱤᱧ ᱞᱟᱹᱭᱮᱫᱼᱟ ᱟᱢᱫᱚ ᱚᱠᱚᱭᱮᱢ ᱞᱟᱹᱭᱮᱫᱟ ᱦᱮᱸ ᱦᱳᱭ ᱪᱮᱫ ᱦᱮᱞᱳ ᱟᱲᱟᱭ ᱥᱚ ᱦᱮᱸ ᱦᱮᱸ ᱵᱷᱟᱲᱟ ᱠᱚᱫᱚ ᱢᱤᱫᱴᱤᱡ ᱨᱩᱢ ᱨᱮᱭᱟᱜ ᱜᱮ ᱫᱩ ᱦᱟᱡᱟᱨ ᱦᱳᱭ ᱦᱮᱸ ᱚᱱᱟ ᱦᱳᱴᱮᱹᱞ ᱨᱮᱫᱚ ᱡᱚᱛᱚ ᱨᱚᱠᱚᱢᱟᱜ ᱜᱮ ᱯᱷᱮᱥᱮᱞᱤᱴᱤ ᱢᱮᱱᱟᱜᱼᱟ ᱡᱮᱢᱚᱱ ᱞᱮᱴᱨᱤᱝ ᱵᱟᱛᱷᱨᱩᱢ ᱫᱟᱜ ᱠᱚ ᱡᱚᱢᱼᱧᱩ ᱠᱚᱦᱚᱸ ᱢᱮᱱᱟᱜᱼᱟ ᱮᱱᱠᱷᱟᱱ ᱵᱟᱨᱦᱚᱲ ᱞᱟᱹᱜᱤᱫ ᱛᱮᱫᱚ ᱠᱟᱹᱴᱤᱡ ᱰᱷᱮᱹᱨ ᱧᱚᱜ ᱦᱟᱛᱟᱣᱟᱞᱮ ᱵᱟᱨ ᱦᱚᱲ ᱠᱷᱟᱱ ᱫᱚ ᱛᱤᱱ ᱦᱟᱡᱟᱨ ᱦᱳᱭ ᱫᱩ ᱦᱟᱡᱟᱨ ᱦᱳᱭ ᱟᱫᱚ ᱤᱭᱟᱹ ᱦᱮᱸ ᱦᱳᱭ ᱵᱟᱨ ᱦᱚᱲ ᱜᱮ ᱟᱫᱚ ᱤᱭᱟᱹ ᱦᱤᱡᱩᱜ ᱠᱟᱱᱟᱵᱤᱱ ᱵᱟᱝᱟ ᱦᱮᱡ ᱠᱟᱛᱮᱫ ᱜᱮ ᱵᱩᱠ ᱦᱩᱭᱩᱜᱼᱟ ᱟᱫᱚ ᱤᱭᱟᱹ ᱛᱤᱥ ᱵᱮᱱ ᱦᱤᱡᱩᱜᱼᱟ ᱚ ᱟᱨ ᱛᱤᱱᱟᱹᱜ ᱫᱤᱱ ᱵᱮᱱ ᱛᱟᱦᱮᱱᱟ ᱚ ᱢᱤᱫ ᱥᱟᱶᱛᱮ ᱵᱮᱱ ᱛᱟᱦᱮᱱᱟ ᱟᱨ ᱜᱤᱫᱽᱨᱟᱹ ᱠᱚ ᱢᱮᱱᱟᱜ ᱠᱚᱣᱟ ᱚ ᱦᱳᱭ ᱦᱳᱭ ᱦᱳᱭ ᱮᱱᱠᱷᱟᱱ ᱚᱱᱠᱟ ᱢᱚᱛᱚ ᱚᱱᱟ ᱟᱨᱚ ᱧᱟᱢᱚᱜᱼᱟ ᱜᱤᱫᱽᱨᱟᱹ ᱠᱚ ᱞᱟᱹᱜᱤᱫ ᱦᱳᱭ ᱦᱳᱭ ᱟᱫᱚ ᱦᱮᱡ ᱠᱟᱛᱮᱫ ᱜᱮ ᱤᱭᱟᱹ ᱵᱩᱠ ᱦᱩᱭᱩᱜ ᱜᱮᱭᱟ ᱦᱟᱸᱜ ᱧᱟᱢᱚᱜ ᱜᱮᱭᱟ ᱦᱳᱴᱮᱹᱞ ᱠᱚᱫᱚ ᱦᱮᱸ ᱦᱳᱭ ᱛᱟᱦᱞᱮ ᱴᱷᱤᱠ ᱜᱮᱭᱟ ᱢᱟ